ᱯᱚᱱᱮᱨᱚᱭ ᱟᱜᱚᱥᱴ ᱫᱩ ᱦᱟᱡᱟᱨ ᱵᱟᱭᱤᱥ ᱪᱷᱟᱵᱤᱥᱮ ᱡᱟᱱᱩᱣᱟᱨᱤ ᱫᱩ ᱦᱟᱡᱟᱨ ᱛᱮᱭᱤᱥ ᱯᱚᱸᱪᱤᱥᱮ ᱰᱤᱥᱮᱢᱵᱚᱨ ᱫᱩ ᱦᱟᱡᱟᱨ ᱵᱟᱭᱤᱥ ᱯᱟᱸᱪᱚᱭ ᱢᱮ ᱩᱱᱤᱥᱥᱚ ᱯᱟᱸᱪ ᱥᱟᱛᱚᱭ ᱮᱯᱯᱨᱤᱞ ᱫᱩ ᱦᱟᱡᱟᱨ ᱛᱮᱭᱤᱥ